ᱜᱚᱲ ᱠᱷᱚᱡ ᱢᱟᱱᱠᱚᱨ ᱪᱟᱞᱟᱜ ᱚᱠᱛᱮᱨᱮ ᱢᱤᱫᱴᱮᱱ ᱵᱟᱭᱤᱠ ᱟᱨ ᱢᱤᱫᱴᱮᱱ ᱪᱷᱳᱴᱳ ᱦᱟᱹᱛᱤ ᱫᱷᱟᱠᱠᱟᱭᱮᱱᱟ ᱵᱟᱭᱤᱠ ᱵᱟᱞᱟᱭ ᱵᱟᱡᱟᱣ ᱮᱱᱟ ᱤᱱᱟᱹ ᱛᱟᱭᱚᱢ ᱵᱟᱨ ᱜᱟᱹᱰᱤ ᱯᱩᱞᱤᱥ ᱠᱚ ᱥᱮᱴᱮᱨᱮᱱᱟ ᱱᱤᱭᱟᱹ ᱡᱚᱠᱷᱚᱱᱤᱧ ᱧᱮᱞ ᱤᱧᱟᱹᱜ ᱩᱢᱮᱹᱨ ᱛᱟᱦᱮᱸ ᱠᱟᱱ ᱛᱤᱧᱟ ᱟᱴᱷᱮᱨᱳ ᱵᱚᱪᱷᱚᱨ